ᱵᱷᱟᱨᱚᱛᱤᱭᱚ ᱥᱚᱢᱟᱡᱽᱨᱮ ᱟᱹᱰᱤ ᱨᱚᱠᱚᱢ ᱫᱷᱚᱨᱚᱢ ᱢᱮᱱᱟᱜᱼᱟ ᱠᱷᱨᱤᱥᱴᱟᱱ ᱦᱤᱱᱫᱩ ᱢᱩᱥᱞᱤᱢ ᱮᱢᱟᱱ ᱛᱭᱟᱜ ᱢᱮᱱᱟᱜᱼᱟ ᱢᱮᱱᱠᱷᱟᱱ ᱚᱱᱟ ᱠᱷᱚᱱ ᱟᱞᱮ ᱟᱹᱫᱤᱵᱟᱹᱥᱤ ᱠᱚᱣᱟᱜ ᱫᱚ ᱥᱟᱹᱨᱤ ᱫᱷᱚᱨᱚᱢ ᱠᱟᱱᱟ ᱫᱷᱚᱨᱚᱢ ᱟᱫᱷᱟᱨᱛᱮ ᱫᱷᱟᱹᱨᱛᱤ ᱦᱟᱹᱴᱤᱧ ᱟᱠᱟᱱᱟ ᱚᱱᱟᱠᱚ ᱤᱫᱤ ᱠᱟᱛᱮ ᱫᱚ ᱚᱠᱟ ᱫᱷᱚᱨᱚᱢ ᱠᱟᱹᱢᱤ ᱥᱟᱨᱟᱣ ᱵᱟᱭ ᱜᱟᱱᱚᱜᱼᱟ ᱱᱚᱣᱟ ᱫᱚ ᱫᱟᱨᱮ ᱱᱟᱹᱲᱤ ᱥᱟᱶ ᱡᱚᱯᱲᱟᱣ ᱢᱮᱱᱟᱜᱼᱟ ᱡᱟᱦᱟᱱᱟᱜ ᱡᱤᱱᱤᱥ ᱜᱮᱞᱮ ᱡᱚᱢ ᱢᱟᱲᱟᱝ ᱨᱮᱞᱮ ᱵᱚᱸᱜᱟ ᱟᱠᱚᱣᱟ ᱚᱱᱟ ᱯᱚᱨᱮᱜᱮᱢ ᱡᱚᱢ ᱫᱟᱲᱮᱭᱟᱜᱼᱟ ᱱᱚᱣᱟ ᱞᱮᱠᱟᱛᱮ ᱱᱤᱭᱚᱢ

ᱪᱟᱸᱫᱳᱠᱚ ᱯᱨᱚᱛᱤ ᱢᱤᱢᱤᱫ ᱜᱚᱴᱟᱝ ᱵᱚᱸᱜᱟ ᱦᱩᱭᱩᱜᱼᱟ ᱱᱚᱣᱟ ᱨᱮ ᱡᱮᱛᱮ ᱞᱮᱠᱟ ᱚᱱᱟ ᱥᱟᱶ ᱥᱟᱶᱛᱮ ᱚᱲᱟᱜ ᱨᱮ ᱵᱚᱸᱜᱟ ᱵᱩᱨᱩ ᱠᱚᱦᱚᱸ ᱥᱟᱱᱟᱢᱟᱜᱮ ᱱᱚᱣᱟ ᱠᱷᱚᱱᱟᱜ ᱡᱚᱛᱚ ᱦᱚᱲᱟᱜ ᱜᱮᱭᱟ ᱮᱴᱟᱜᱟᱜ ᱫᱷᱚᱨᱚᱢ ᱠᱚᱦᱚᱸ ᱚᱟᱱ ᱠᱷᱟᱹᱛᱤᱨᱜᱮ ᱢᱮᱱᱫᱚ ᱥᱟᱨᱱᱟ ᱫᱷᱚᱨᱚᱢᱤᱧ ᱠᱩᱥᱤᱭᱟᱜᱼᱟ ᱱᱚᱣᱟ ᱨᱮᱜᱮ ᱡᱮᱛᱮᱭᱟᱜ ᱨᱚᱜ